ᱟᱞᱮ ᱟᱹᱛᱩ ᱨᱮ ᱢᱤᱫᱴᱟᱱ ᱵᱟᱯᱞᱟ ᱛᱟᱦᱮᱸ ᱠᱟᱱᱟ ᱛᱚ ᱚᱱᱟ ᱵᱟᱯᱞᱟ ᱨᱮ ᱤᱧᱤᱧ ᱥᱮᱱ ᱞᱮᱱᱟ ᱚᱸᱰᱮ ᱥᱮᱱ ᱠᱟᱛᱮᱫ ᱤᱧ ᱧᱮᱞ ᱮᱫᱟ ᱟᱹᱰᱤ ᱢᱚᱸᱡᱽ ᱢᱤᱫᱴᱮᱱ ᱟᱠᱷᱲᱟ ᱠᱚ ᱛᱮᱭᱟᱨ ᱟᱠᱟᱫᱟ ᱚᱱᱟ ᱟᱠᱷᱲᱟ ᱨᱤᱧ ᱥᱮᱱ ᱮᱱᱟ ᱛᱟᱨᱯᱚᱨ ᱚᱸᱰᱮᱱ ᱠᱚ ᱢᱟᱹᱫᱟᱹᱲᱤᱭᱟᱹ ᱞᱟᱦᱟᱨᱮ ᱨᱩ ᱠᱚ ᱮᱦᱚᱵ ᱠᱮᱫᱟ ᱤᱱᱟᱹ ᱯᱚᱨ ᱤᱧ ᱤᱧᱟᱹᱜ ᱥᱮᱹᱨᱮᱹᱧ ᱤᱧ ᱮᱦᱚᱵ ᱠᱮᱫᱟ ᱤᱧ ᱥᱮᱹᱨᱮᱹᱧ ᱮᱦᱚᱵ ᱥᱟᱶ ᱥᱟᱶ ᱛᱮ ᱤᱧ ᱨᱮᱱ ᱜᱟᱛᱮ ᱠᱩᱲᱤ ᱦᱚᱸᱠᱚ ᱜᱚᱲᱚ ᱟᱹᱫᱤᱧᱟ ᱛᱚ ᱚᱱᱟ ᱫᱤᱱ ᱟᱹᱰᱤ ᱫᱤᱥᱟᱹ ᱟᱱ ᱫᱤᱱ ᱜᱮ ᱛᱟᱦᱮᱸ ᱠᱟᱱᱟ ᱟᱨ ᱟᱹᱰᱤ ᱨᱟᱹᱥᱠᱟᱹ ᱜᱤᱧ ᱵᱩᱡᱷᱟᱹᱣ ᱞᱮᱫᱟ